ᱤᱧᱟᱹᱜ ᱵᱤᱨᱫᱟᱹᱜᱟᱲ ᱨᱮ ᱯᱚᱛᱚᱵ ᱨᱮᱭᱟᱜ ᱢᱩᱨᱟᱹᱭ ᱢᱮᱱᱟᱜᱼᱟ ᱱᱟᱜᱟᱢ ᱥᱟᱬᱮᱥ ᱮᱞᱠᱷᱟ ᱚᱛᱱᱚᱜ ᱟᱭᱢᱟ ᱞᱮᱠᱟᱱ ᱵᱳᱭ ᱜᱮ ᱜᱟᱭᱟᱱ ᱵᱳᱭ ᱠᱚ ᱢᱮᱱᱟᱜᱼᱟ ᱟᱨ ᱤᱧᱟᱹᱜ ᱜᱤᱫᱽᱨᱟᱹ ᱵᱮᱲᱟ ᱨᱮ ᱡᱟᱦᱟᱸ ᱠᱩᱧ ᱯᱟᱲᱦᱟᱣ ᱟᱠᱟᱫᱟ ᱚᱱᱟ ᱠᱚᱫᱚ ᱦᱩᱭᱩᱜ ᱠᱟᱱᱟ ᱵᱚᱨᱱᱚ ᱯᱚᱨᱤᱪᱚᱭ ᱫᱤᱛᱤᱭᱚ ᱵᱚᱨᱱᱚ ᱛᱟᱨᱯᱚᱨ ᱚᱞ ᱪᱮᱢᱮᱫ ᱚᱞ ᱤᱛᱟᱹ ᱵᱤᱫᱩ ᱪᱟᱸᱫᱟᱱ ᱵᱟᱸᱠᱷᱮᱬ ᱠᱷᱮᱨᱣᱟᱲ ᱵᱤᱨ ᱱᱚᱶᱟ ᱠᱚ